ᱦᱮᱸ ᱤᱧ ᱢᱤᱫᱴᱟᱝ ᱯᱷᱤᱞᱤᱯᱠᱟᱨᱴ ᱥᱚᱯᱤᱝ ᱚᱱᱞᱟᱭᱤᱱ ᱨᱮ ᱚᱱᱞᱟᱭᱤᱱ ᱛᱮᱧ ᱚᱰᱟᱨ ᱞᱮᱫᱟ ᱡᱟᱦᱟᱸ ᱫᱚ ᱢᱤᱫᱴᱟᱝ ᱯᱮᱥᱟᱨ ᱠᱩᱠᱟᱨ ᱛᱟᱦᱮ ᱠᱟᱱᱟ ᱚᱱᱟᱜᱮ ᱤᱧᱟᱹᱜ ᱯᱨᱚᱛᱷᱚᱢ ᱚᱰᱟᱨ ᱫᱚ ᱦᱮᱸ ᱚᱱᱟ ᱟᱹᱰᱤᱜᱮ ᱵᱷᱟᱜᱮ ᱜᱮᱭᱟ ᱵᱷᱟᱜᱮ ᱠᱳᱣᱟᱞᱤᱴᱤ ᱨᱮᱱᱟᱜ ᱦᱚᱸ ᱠᱟᱱᱟ ᱟᱹᱰᱤᱜᱮ ᱵᱷᱟᱜᱮ ᱜᱮᱭᱟ ᱡᱟᱦᱟᱸ ᱫᱚ ᱥᱚᱢᱚᱭ ᱛᱮ ᱜᱮᱠᱚ ᱟᱹᱜᱩ ᱠᱟᱣ ᱫᱤᱧᱟ ᱡᱟᱦᱟᱸ ᱥᱚᱢᱚᱭ ᱛᱮ ᱤᱧᱟᱹᱜ ᱞᱟ ᱠᱛᱤᱜ ᱠᱟᱱ ᱛᱟᱦᱮᱸᱜ ᱚᱱᱟ ᱥᱚᱢᱚᱭ ᱛᱮᱦᱮᱧ ᱧᱟᱢ ᱠᱟᱫᱟ ᱟᱨ ᱟᱹᱰᱤ ᱵᱷᱟᱜᱮ ᱜᱮ ᱵᱮᱵᱚᱦᱟᱨᱚᱜ ᱜᱟᱱᱚᱜ ᱠᱟᱱᱟ ᱯᱨᱮᱥᱟᱨ ᱠᱩᱠᱟᱨ ᱨᱮ ᱠᱳᱱᱳ ᱵᱟᱹᱲᱤᱡ ᱪᱮᱫ ᱦᱚᱸ ᱵᱟᱹᱱᱩᱜᱼᱟ ᱡᱟᱦᱟᱱᱟᱜ ᱮᱴᱠᱮᱴᱚᱲᱮ ᱦᱚᱸ ᱵᱟᱝ ᱦᱩᱭᱩᱜ ᱠᱟᱱᱟ ᱟᱹᱰᱤᱜᱮ ᱵᱷᱟᱜᱮ ᱜᱮᱭᱟ ᱟᱨᱦᱚᱸ ᱚᱸᱰᱮ ᱠᱷᱚᱱ ᱥᱚᱯᱤᱝ ᱫᱟᱲᱮᱭᱟᱜ ᱜᱤᱭᱟᱹᱧ ᱮᱴᱟᱜ ᱠᱚᱦᱚᱸ